ᱟᱞᱮ ᱥᱮᱫ ᱚᱱᱠᱟᱱ ᱵᱮᱵᱽᱥᱟ ᱨᱮᱱᱟᱜ ᱟᱢᱵᱟ ᱫᱩᱨᱤᱵᱽ ᱠᱚᱜᱮ ᱢᱮᱱᱟᱜᱼᱟ ᱡᱟᱦᱟᱸ ᱞᱮᱠᱟ ᱞᱟᱹᱭ ᱜᱟᱱᱚᱜᱼᱟ ᱥᱟᱨᱡᱚᱢ ᱥᱟᱨᱡᱚᱢ ᱫᱟᱨᱮ ᱨᱮᱱᱟᱜ ᱥᱟᱠᱟᱢ ᱥᱟᱨᱡᱚᱢ ᱡᱚ ᱥᱟᱠᱟᱢ ᱦᱚᱸ ᱵᱮᱵᱽᱥᱟ ᱜᱟᱱᱚᱜᱼᱟ ᱥᱟᱠᱟᱢ ᱥᱤᱫᱽ ᱦᱮᱡ ᱟᱹᱜᱩ ᱠᱟᱛᱮᱜ ᱚᱱᱟ ᱯᱟᱛᱲᱟ ᱠᱟᱛᱮ ᱯᱞᱮᱴ ᱵᱮᱱᱟᱣ ᱠᱟᱛᱮ ᱟᱠᱷᱨᱤᱧ ᱜᱟᱱᱚᱜᱼᱟ ᱡᱟᱦᱟᱸ ᱫᱚ ᱵᱮᱵᱽᱥᱟ ᱞᱮᱠᱟᱛᱮ ᱟᱢᱫᱚ ᱯᱚᱭᱥᱟ ᱧᱟᱢᱚᱜᱼᱟ ᱚᱱᱠᱟᱛᱮ ᱥᱟᱨᱡᱚᱢ ᱪᱟ ᱦᱚᱸ ᱚᱱᱠᱟ ᱜᱟᱱᱚᱜᱼᱟ ᱚᱱᱟ ᱵᱮᱜᱚᱨ ᱦᱚᱸ ᱥᱚᱵᱽᱡᱤ ᱯᱟᱹᱛᱤ ᱠᱚ ᱪᱟᱥᱚᱜ ᱜᱤᱭᱟ ᱚᱱᱟ ᱠᱚᱛᱮ ᱦᱚᱸ ᱵᱮᱵᱥᱟ ᱠᱟᱛᱮ ᱡᱚᱢ ᱜᱟᱱᱚᱜ ᱜᱤᱭᱟ ᱟᱨ ᱥᱟᱶᱛᱮ ᱟᱭᱢᱟ ᱞᱮᱠᱟᱱᱟᱜ ᱵᱮᱥᱵᱽᱥᱟ ᱢᱮᱱᱟᱜᱼᱟ ᱡᱟᱦᱟᱸ ᱞᱮᱠᱟ ᱦᱳᱲᱳ ᱨᱮᱱᱟᱜ ᱵᱮᱵᱽᱥᱟ ᱫᱤᱭᱮ ᱵᱟᱪᱠᱚᱢ ᱵᱟᱵᱮᱨ ᱠᱚᱨᱮᱱᱟᱜ ᱵᱮᱵᱽᱥᱟ